ᱛᱮᱦᱤᱧ ᱱᱚᱣᱟ ᱦᱟᱥᱟ ᱠᱚ ᱡᱚᱢᱤ ᱠᱚ ᱡᱟᱭᱜᱟ ᱠᱚ ᱦᱟᱛᱟᱣ ᱤᱧ ᱵᱤᱥᱮᱥ ᱠᱟᱛᱮᱜ ᱞᱟᱦᱟᱨᱮ ᱱᱤᱭᱟᱹ ᱩᱱᱤᱭᱟᱜ ᱡᱚᱢᱤ ᱨᱮᱭᱟᱜ ᱡᱟᱸᱦᱟᱭ ᱦᱟᱛᱟᱣᱟ ᱚᱱᱟ ᱡᱟᱭᱜᱟ ᱩᱱᱤ ᱢᱟᱹᱞᱤᱠᱟ ᱧᱩᱛᱩᱨᱮ ᱢᱮᱱᱟᱜ ᱟᱥᱮ ᱵᱟᱝ ᱟᱨ ᱢᱟᱹᱞᱤᱠ ᱡᱟᱸᱦᱟᱴᱟᱜ ᱡᱟᱭᱜᱟ ᱢᱮᱱᱟᱜ ᱛᱟᱭᱟ ᱚᱱᱟ ᱩᱱᱤ ᱠᱷᱟᱡᱽᱱᱟ ᱠᱚ ᱠᱚᱨ ᱠᱚᱭ ᱮᱢ ᱠᱟᱫᱟ ᱥᱮ ᱵᱟᱝ ᱴᱷᱤᱠ ᱴᱷᱟᱠ ᱚᱱᱟ ᱠᱩᱧ ᱧᱮᱞᱟ ᱛᱟᱨᱯᱚᱨᱮ ᱚᱱᱟ ᱡᱟᱭᱜᱟ ᱡᱟᱸᱦᱟᱴᱟᱜ ᱢᱮᱱᱟᱜ ᱢᱟᱹᱞᱤᱠᱟᱜ ᱧᱩᱛᱩᱢᱨᱮ ᱚᱱᱟ ᱫᱟᱜ ᱱᱟᱢᱵᱟᱨ ᱢᱮᱱᱟᱜ ᱟᱥᱮ ᱵᱟᱝ ᱚᱱᱟ ᱞᱟᱦᱟᱨᱤᱧ ᱧᱮᱞᱟ ᱛᱟᱨᱯᱚᱨᱮᱧ ᱧᱮᱞᱟ ᱢᱟᱹᱞᱤᱠ ᱵᱚᱞᱮ ᱱᱚᱣᱟ ᱵᱚᱞᱮ ᱡᱟᱛᱮ ᱵᱷᱚᱵᱤᱥᱚᱛᱨᱮ ᱤᱧᱟᱹᱜ ᱚᱥᱩᱵᱤᱫᱷᱟ ᱵᱟᱝ ᱦᱩᱭᱩᱜ ᱚᱱᱟᱛᱮ ᱢᱟᱹᱞᱤᱠ ᱦᱚᱧ ᱢᱮᱛᱟᱭᱟ ᱡᱮ ᱱᱚᱣᱟ ᱠᱚ ᱵᱮᱵᱚᱥᱛᱷᱟ ᱮᱢᱟᱧ ᱢᱮ ᱡᱟᱛᱮ ᱵᱷᱚᱵᱤᱥᱚᱛᱨᱮ ᱤᱧᱟᱹᱜ ᱚᱥᱩᱵᱤᱫᱷᱟ ᱵᱥᱟᱝ ᱦᱩᱭᱩᱜ ᱟᱨ ᱡᱚᱫᱤ ᱱᱚᱝᱠᱟᱱᱟᱜ ᱚᱥᱩᱵᱤᱫᱷᱟ ᱛᱟᱸᱦᱮᱱ ᱠᱷᱟᱡ ᱢᱟᱹᱞᱤᱠ ᱤᱧ ᱢᱮᱛᱟᱭᱟ ᱪᱚᱞᱚ ᱞᱟᱝ ᱪᱟᱞᱟᱜᱼᱟ ᱩᱠᱤᱞ ᱴᱷᱮᱡ ᱱᱚᱣᱟ ᱠᱚᱞᱟᱝ ᱧᱮᱞ ᱥᱟᱢᱴᱟᱣᱟ ᱡᱟᱛᱮ ᱚᱱᱰᱮ ᱪᱟᱞᱟᱣ ᱠᱟᱛᱮᱜ ᱱᱚᱣᱟ ᱢᱤᱢᱟᱝᱥᱟ ᱠᱟᱛᱮᱜ ᱤᱧ ᱦᱟᱛᱟᱣ ᱫᱟᱲᱮᱭᱟᱜᱼᱟ ᱡᱟᱛᱮᱜ ᱵᱷᱚᱵᱤᱥᱚᱛᱨᱮ ᱤᱧᱟᱜ ᱚᱥᱩᱵᱤᱫᱷᱟ ᱵᱟᱝ ᱦᱩᱭᱩᱜ ᱱᱚᱣᱟ ᱠᱚ ᱵᱤᱥᱚᱭ ᱜᱮ ᱠᱤᱨᱤᱧ ᱞᱟᱦᱟᱨᱮ ᱱᱚᱣᱟ ᱠᱚ ᱜᱤᱧ ᱧᱮᱞᱟ